ᱦᱮᱞᱳ ᱛᱚ ᱟᱢᱮᱢ ᱪᱟᱥᱤ ᱠᱟᱱᱟ ᱛᱚ ᱪᱮᱫ ᱠᱚᱢ ᱪᱟᱥ ᱜᱮᱭᱟ ᱦᱩᱸ ᱟᱨ ᱛᱚ ᱚᱠᱟᱴᱟᱜ ᱪᱟᱥ ᱨᱮ ᱯᱷᱚᱞᱚᱱ ᱵᱤᱥᱤ ᱮᱢ ᱫᱟ ᱚᱠᱟᱴᱟᱜ ᱥᱚᱵᱡᱤᱨᱮᱦᱚᱸ ᱢᱚᱸᱡ ᱪᱟᱥ ᱞᱮᱠᱷᱟᱡ ᱵᱷᱟᱜᱤ ᱦᱩᱭᱩᱜᱼᱟ ᱵᱚᱞᱮ ᱪᱮᱫ ᱤᱛᱟᱹ ᱵᱷᱟᱜᱤ ᱛᱟᱢᱟ ᱟᱨᱠᱤ ᱵᱮᱥ ᱛᱟᱞᱦᱮ ᱯᱚᱴᱚᱞ ᱤᱛᱟᱹᱧ ᱟᱜᱩᱭᱟ ᱪᱟᱨᱟᱧ ᱟᱜᱩᱭᱟ ᱵᱮᱥ